ᱤᱥᱤᱱ ᱚᱠᱛᱚ ᱟᱹᱰᱤᱜᱟᱱ ᱜᱷᱚᱴᱚᱱ ᱜᱷᱚᱴᱟᱣ ᱟᱠᱟᱱᱟ ᱟᱨ ᱥᱟᱢᱱᱟᱣ ᱦᱩᱭ ᱟᱠᱟᱱᱟ ᱚᱱᱟ ᱪᱤᱠᱟᱹ ᱱᱚᱣᱟ ᱞᱟᱹᱭ ᱫᱟᱲᱮᱭᱟᱜ ᱠᱟᱱᱟ ᱡᱮ ᱤᱥᱤᱱ ᱚᱠᱛᱚ ᱨᱮ ᱢᱤᱫ ᱫᱷᱟᱹᱣ ᱥᱟᱦᱟᱱ ᱪᱟᱵᱟᱭᱮᱱᱟ ᱥᱟᱦᱟᱱ ᱧᱟᱢ ᱞᱟᱹᱜᱤᱫ ᱛᱮ ᱟᱨᱦᱚᱸ ᱵᱟᱦᱨᱮ ᱛᱮ ᱪᱟᱞᱟᱣ ᱦᱩᱭ ᱮᱱᱟ ᱚᱱᱟ ᱟᱹᱜᱩ ᱵᱟᱲᱟ ᱛᱮᱜᱮ ᱥᱮᱸᱜᱮᱞ ᱦᱚᱸ ᱤᱲᱤᱡ ᱮᱱᱟ ᱟᱨ ᱤᱥᱤᱱ ᱦᱚᱸ ᱵᱮᱥ ᱴᱷᱤᱠ ᱵᱟᱝ ᱤᱥᱤᱱ ᱞᱮᱱᱟ ᱚᱱᱟᱛᱮ ᱤᱥᱤᱱ ᱢᱟᱲᱟᱝ ᱛᱮ ᱡᱚᱛᱚᱣᱟᱜ ᱜᱮ ᱥᱟᱢᱟᱝ ᱨᱮ ᱟᱹᱜᱩ ᱫᱚᱨᱠᱟᱨ ᱠᱟᱱᱟ ᱟᱨ ᱵᱟᱝᱠᱷᱟᱱ ᱫᱚ ᱤᱥᱤᱱ ᱵᱮᱥᱛᱮ ᱵᱟᱭ ᱦᱩᱭᱩᱜᱼᱟ ᱤᱥᱤᱱ ᱡᱚᱠᱷᱚᱱ ᱢᱤᱫ ᱫᱷᱟᱹᱣ ᱞᱚᱞᱚ ᱠᱚᱲᱦᱟ ᱠᱷᱚᱱ ᱥᱟᱵ ᱞᱮᱠ ᱞᱟᱹᱠᱛᱤ ᱠᱟᱱᱟ ᱟᱨ ᱚᱱᱟ ᱠᱷᱟᱹᱛᱤᱨ ᱛᱮ ᱛᱤ ᱦᱚᱸ ᱞᱚ ᱞᱮᱱᱟ ᱟᱨ ᱚᱱᱟ ᱨᱟᱱ ᱠᱚ ᱞᱟᱜᱟᱣ ᱵᱟᱲᱟ ᱠᱟᱛᱮ ᱵᱮᱥ ᱮᱱᱟ